ᱡᱚᱦᱟᱨ ᱱᱚᱣᱟ ᱠᱤ ᱞᱳᱠᱱᱟᱛᱷ ᱴᱨᱟᱱᱥᱯᱳᱨᱴ ᱠᱟᱱᱟ ᱤᱧ ᱞᱚᱠᱠᱷᱤᱨᱟᱢ ᱥᱚᱨᱮᱱ ᱫᱮᱣᱴᱚᱞᱟ ᱠᱷᱚᱱᱤᱧ ᱨᱚᱲᱮᱫ ᱠᱟᱱ ᱛᱮᱦᱮᱱᱚᱜᱼᱟ ᱤᱧ ᱫᱟᱬᱟᱱ ᱠᱷᱟᱹᱛᱤᱨᱛᱮ ᱢᱤᱫᱴᱟᱝ ᱠᱮ ᱚᱞᱟᱧ ᱵᱩᱠ ᱞᱮᱫᱟ ᱛᱳ ᱰᱟᱭᱵᱷᱟᱨ ᱱᱤᱛᱦᱚᱸ ᱵᱟᱝ ᱟᱹᱜᱩ ᱠᱷᱟᱹᱛᱤᱨᱛᱮ ᱤᱧᱫᱚ ᱱᱚᱰᱮᱜᱮ ᱛᱤᱸᱜᱩᱨᱮ ᱢᱤᱱᱟᱹᱧᱟ ᱟᱫᱚ ᱰᱟᱭᱵᱷᱟᱨ ᱵᱟᱝ ᱦᱤᱡᱩᱜ ᱠᱷᱟᱹᱛᱤᱨᱛᱮ ᱤᱧᱫᱚ ᱱᱚᱣᱟ ᱵᱩᱠᱤᱝ ᱤᱧ ᱠᱮᱱᱥᱮᱞᱫᱟ ᱟᱨ ᱤᱧᱫᱚ ᱫᱟᱬᱟᱱᱫᱚ ᱵᱟᱹᱧ ᱪᱟᱞᱟᱜ ᱠᱟᱱᱟ